ᱦᱮᱞᱳ ᱦᱮᱞᱳ ᱡᱚᱦᱟᱨ ᱜᱮ ᱡᱚᱦᱟᱨᱜᱮ ᱜᱚᱢᱠᱮ ᱟᱹᱵᱤᱱ ᱠᱤ ᱥᱟᱜᱟᱲᱚᱢ ᱯᱟᱦᱚᱴᱷᱟ ᱥᱮᱫ ᱠᱷᱚᱱᱟᱜ ᱵᱤᱱ ᱞᱟᱹᱭ ᱮᱫᱟ ᱜᱚᱢᱠᱮ ᱞᱟᱹᱭ ᱮᱫᱟᱞᱤᱧ ᱟᱯᱮ ᱯᱚᱱᱚᱛ ᱦᱟᱤᱡᱩᱜ ᱞᱟᱹᱜᱤᱫ ᱛᱮ ᱟᱨᱠᱤ ᱟᱹᱞᱤᱧ ᱪᱮᱫ ᱪᱮᱫ ᱠᱚ ᱱᱮᱴᱳᱣᱟᱨᱠ ᱥᱮ ᱪᱮᱫ ᱠᱚ ᱯᱷᱞᱳ ᱞᱟᱹᱠᱛᱤ ᱟᱹᱞᱤᱧᱟ ᱟᱹᱞᱤᱧ ᱱᱚᱣᱟ ᱡᱷᱟᱨᱠᱷᱚᱸᱰ ᱯᱚᱱᱚᱛ ᱠᱷᱚᱱᱞᱤᱧ ᱥᱮᱱᱚᱜ ᱠᱟᱱᱟ ᱜᱚᱢᱠᱮ ᱥᱟᱜᱟᱲᱚᱢ ᱜᱟᱹᱰᱤ ᱢᱟ ᱵᱟᱨ ᱨᱚᱠᱚᱢᱟᱜ ᱪᱟᱞᱟᱜ ᱠᱟᱱᱟ ᱢᱤᱫᱴᱟᱝ ᱫᱚ ᱞᱟᱹᱴᱩᱧᱚᱜ ᱜᱮ ᱟᱨ ᱚᱱᱟ ᱠᱷᱚᱱᱟᱜ ᱦᱩᱰᱤᱧᱟᱜ ᱦᱚᱸ ᱪᱟᱞᱟᱜ ᱞᱟᱹᱜᱤᱫ ᱛᱟᱦᱚᱞᱮ ᱚᱱᱛᱮᱱᱟᱜ ᱨᱟᱥᱛᱟ ᱜᱷᱟᱴ ᱠᱚᱫᱚ

ᱴᱷᱤᱠ ᱜᱮᱭᱟ ᱜᱚᱢᱠᱮ ᱜᱚᱢᱠᱮ ᱛᱟᱦᱚᱞᱮ ᱡᱟᱦᱟᱸ ᱛᱟᱦᱮᱱᱟᱠᱚ ᱟᱨᱠᱤ ᱯᱩᱞᱤᱥ ᱠᱚᱥᱮ ᱟᱯᱮᱨᱮᱱ ᱡᱟᱦᱟᱸ ᱠᱚ ᱩᱱᱠᱩ ᱟᱹᱞᱤᱧ ᱪᱮᱛᱟᱱ ᱨᱮ ᱠᱚᱱᱚ ᱵᱮᱵᱟᱹᱲᱤᱡ ᱫᱚ ᱵᱟᱝᱠᱚ ᱠᱟᱹᱢᱤᱭᱟᱛᱚ ᱟᱹᱞᱤᱧᱟᱜ ᱟᱹᱰᱤ ᱥᱟᱢᱟᱱ ᱪᱟᱞᱟᱜ ᱟᱛᱚ ᱱᱩᱱ ᱥᱟᱺᱜᱤᱧ ᱠᱷᱚᱱᱟᱜ ᱯᱟᱞᱮᱱ ᱨᱟᱥᱛᱟ ᱜᱷᱟᱴ ᱨᱮ ᱮᱴᱠᱮ ᱴᱚᱬᱮ ᱠᱚ ᱦᱩᱭ ᱜᱚᱫᱚᱜ ᱜᱚᱢᱠᱮ ᱛᱟᱦᱚᱞᱮ ᱨᱟᱥᱛᱟ ᱜᱷᱟᱴ ᱠᱚᱫᱚ ᱱᱟᱯᱟᱭ ᱜᱮ ᱦᱩᱰᱤᱧ ᱜᱟᱹᱲᱤ ᱠᱚ ᱠᱚᱱᱚ ᱚᱥᱩᱵᱤᱫᱷᱟ ᱫᱚ ᱵᱟᱝ ᱦᱩᱭᱩᱜᱼᱟ ᱜᱚᱢᱠᱮ ᱛᱟᱦᱚᱞᱮ ᱟᱹᱰᱤ ᱟᱹᱰᱤ ᱥᱟᱨᱦᱟᱣ ᱱᱚᱣᱟ ᱞᱟᱹᱜᱤᱫᱛᱮ ᱟᱨᱠᱤ ᱫᱤᱥ ᱦᱩᱫᱤᱥ ᱮᱢ ᱞᱟᱹᱜᱤᱫᱛᱮ ᱜᱚᱢᱠᱮ ᱛᱟᱦᱚᱞᱮ ᱡᱟᱦᱟᱱᱟᱜ ᱮᱴᱠᱮ ᱴᱚᱬᱮ ᱠᱚ ᱦᱩᱭ ᱞᱮᱱ ᱠᱷᱟᱱ ᱠᱟᱹᱴᱤᱡ ᱵᱤᱱ ᱧᱮᱞ ᱫᱟᱨᱟᱢ ᱞᱤᱧᱟ ᱟᱨᱠᱤ ᱴᱷᱤᱠ ᱜᱮᱭᱟ ᱜᱚᱢᱠᱮ ᱛᱟᱦᱚᱞᱮ ᱱᱤᱛᱚᱜ ᱜᱟᱹᱰᱤᱞᱮ ᱟᱲᱟᱜ ᱮᱫᱟ ᱫᱷᱤᱱᱟᱹᱱ ᱟᱹᱭᱩᱵ ᱠᱚᱛᱮ ᱦᱚᱭᱛᱚ ᱟᱯᱮ ᱯᱚᱱᱚᱛ ᱵᱚᱞᱚ ᱫᱟᱲᱮᱭᱟᱜᱼᱟ ᱟᱨᱠᱤ ᱴᱷᱤᱠ ᱜᱮᱭᱟ ᱜᱚᱢᱠᱮ ᱛᱟᱦᱚᱞᱮ ᱡᱚᱦᱟᱨᱜᱮ ᱫᱚᱦᱚᱭᱟᱞᱤᱧ ᱱᱤᱛᱫᱚ